ᱥᱟᱱᱟᱢᱟᱜ ᱥᱟᱶᱟᱨ ᱯᱷᱤᱴᱱᱮᱥ ᱛᱟᱦᱮᱱ ᱞᱟᱹᱜᱤᱫ ᱥᱮ ᱯᱟᱭᱨᱟᱜ ᱥᱚᱢᱚᱭ ᱥᱩᱵᱤᱫᱷᱟ ᱫᱚ ᱱᱚᱝᱠᱟᱱᱟᱜ ᱡᱚᱠᱮᱴ ᱧᱟᱢᱚᱜᱼᱟ ᱥᱮ ᱥᱮᱱᱴᱨᱟᱞ ᱡᱮᱠᱮᱴ ᱥᱮ ᱤᱭᱩᱡᱽ ᱥᱮᱱᱟ ᱡᱮᱠᱮᱴ ᱦᱚᱸᱵᱚᱱ ᱢᱮᱛᱟᱜᱼᱟ ᱚᱱᱠᱟᱱᱟᱜ ᱦᱚᱨᱚᱜ ᱠᱟᱛᱮᱫ ᱯᱟᱭᱨᱟ ᱫᱟᱲᱮᱭᱟᱜᱼᱟ ᱟᱨ ᱵᱟᱝᱠᱷᱟᱱ ᱱᱤᱝᱠᱟᱹ ᱵᱟᱸᱫᱷᱯᱩᱠᱷᱨᱤ ᱨᱮ ᱯᱟᱭᱨᱟ ᱫᱚ ᱟᱢᱟᱜ ᱦᱤᱥᱟᱹᱵ ᱛᱮ ᱟᱢᱟᱜ ᱫᱟᱲᱮᱛᱮ ᱡᱟᱦᱟᱸ ᱛᱤᱱ ᱜᱷᱟᱲᱤᱡ ᱮᱢ ᱯᱟᱭᱨᱟ ᱫᱟᱲᱮᱭᱟᱜᱼᱟ ᱡᱟᱦᱟᱸ ᱛᱤᱱ ᱜᱷᱟᱲᱤᱡ ᱥᱟᱦᱮᱫ ᱮᱢ ᱠᱩᱲᱟᱹᱣ ᱫᱟᱲᱮᱭᱟᱜᱼᱟ ᱥᱮ ᱥᱟᱦᱮᱫ ᱠᱩᱲᱟᱹᱣ ᱞᱟᱹᱜᱤᱫ ᱛᱮᱫᱚ ᱚᱠᱥᱤᱡᱮᱱ ᱞᱟᱜᱟᱣ ᱦᱚᱸ ᱠᱟᱱᱟ ᱠᱟᱱᱜᱮᱭᱟ ᱮᱱᱠᱷᱟᱱ ᱫᱚ ᱟᱢ ᱫᱟᱜ ᱵᱷᱤᱛᱤᱨᱮᱢ ᱯᱟᱭᱨᱟᱜ ᱨᱮᱦᱚᱸ ᱚᱱᱟ ᱫᱚ ᱵᱤᱥᱤ ᱜᱷᱟᱹᱲ ᱮᱢ ᱛᱟᱦᱮᱸ ᱫᱟᱲᱮᱭᱟᱜᱼᱟ ᱥᱮ ᱡᱷᱟᱹᱞ ᱦᱚᱸᱢ ᱯᱟᱭᱨᱟ ᱥᱮᱱ ᱫᱟᱲᱮᱭᱟᱜᱼᱟ ᱚᱱᱟᱜᱮ ᱯᱟᱭᱨᱟᱜ ᱨᱮᱭᱟᱜ ᱥᱩᱵᱤᱫᱷᱟ ᱫᱚ ᱡᱮᱥᱮᱠᱤ ᱠᱚᱢᱯᱤᱴᱤᱥᱚᱱ ᱠᱚᱨᱮᱜ ᱠᱚ ᱥᱮ ᱛᱤᱦᱤᱧ ᱠᱚᱢᱯᱤᱴᱤᱥᱚᱱ ᱠᱚᱨᱮᱜ ᱠᱚ ᱯᱟᱭᱨᱟᱜᱼᱟ ᱥᱮ ᱚᱱᱠᱟᱱ ᱵᱟᱸᱫᱷᱠᱚᱨᱮᱱ ᱰᱮᱢ ᱠᱚᱨᱮᱱ ᱡᱟᱦᱟᱸ ᱞᱮᱠᱟ ᱠᱚ ᱦᱚᱨᱚᱜᱟ ᱚᱱ ᱚᱱᱠᱟᱜᱮ ᱱᱤᱡᱮᱦᱚᱸ ᱢᱟᱲᱟᱝᱨᱮ ᱥᱤᱯᱴᱤ ᱞᱟᱹᱜᱤᱫ ᱛᱟᱦᱮᱱ ᱦᱩᱭᱩᱜᱼᱟ ᱮᱱᱠᱷᱟᱱ ᱜᱮ ᱚᱱᱠᱟᱱᱟᱜ ᱥᱩᱵᱤᱫᱷᱟ ᱥᱮ ᱟᱢᱟᱜ ᱦᱚᱲᱢᱚ ᱞᱟᱹᱜᱤᱫ ᱱᱤᱨᱟᱹᱭ ᱛᱟᱦᱮᱱ ᱛᱟᱢᱟ ᱟᱨ ᱟᱢᱟᱜ ᱥᱤᱯᱴᱤ ᱥᱮ ᱟᱢᱟᱜ ᱥᱟᱦᱮᱫ ᱠᱩᱲᱟᱹᱣ ᱦᱚᱸ ᱫᱚᱨᱠᱟᱨ ᱞᱟᱹᱜᱤᱫ ᱛᱮᱫᱚ ᱚᱠᱥᱤᱡᱚᱱ ᱛᱟᱦᱮᱸ ᱫᱚᱨᱠᱟᱨ ᱠᱟᱱᱟ ᱚᱱᱟᱛᱮ ᱟᱢ ᱫᱚ ᱟᱢ ᱟᱢᱛᱮ ᱢᱟᱲᱟᱝ ᱠᱷᱚᱱᱜᱮ ᱥᱟᱯᱲᱟᱣ ᱠᱚᱜ ᱥᱟᱯᱲᱟᱣ ᱨᱮ ᱛᱟᱦᱮᱱᱢᱮ ᱱᱚᱣᱟᱜᱮ ᱥᱩᱵᱤᱫᱷᱟ ᱫᱚ ᱦᱩᱭᱩᱜ ᱛᱟᱢᱟ